ᱱᱟᱜᱽᱫᱷᱚᱣᱟ ᱟᱹᱛᱩ ᱠᱷᱚᱱ ᱦᱚᱸᱞᱮ ᱪᱟᱞᱟᱣ ᱞᱮᱱᱟ ᱟᱹᱰᱤ ᱥᱟᱸᱜᱮ ᱮᱴᱟᱜ ᱟᱹᱛᱩ ᱨᱮᱱ ᱠᱚᱲᱟ ᱦᱚᱸᱠᱚ ᱪᱟᱞᱟᱣ ᱞᱮᱱᱟ ᱯᱚᱱᱚᱛ ᱛᱮᱞᱮᱝᱜᱟᱱᱟ ᱦᱚᱱᱚᱛ ᱠᱮᱨᱟᱞᱟ ᱢᱮᱦᱮᱵᱩ ᱵᱟᱡᱟᱨ ᱡᱟᱭᱜᱟ ᱨᱮ ᱠᱟᱹᱢᱤ ᱚᱠᱛᱚ ᱨᱮ ᱦᱩᱭ ᱞᱮᱱᱟ ᱢᱤᱫᱴᱟᱱ ᱜᱷᱚᱴᱚᱱᱟ ᱩᱱ ᱚᱠᱛᱚ ᱠᱟᱹᱢᱤ ᱦᱩᱭᱱᱟ ᱟᱹᱰᱤᱫᱤᱱ ᱤᱱᱟᱹ ᱚᱠᱛᱚ ᱨᱮ ᱞᱟᱦᱟ ᱦᱚᱸ ᱚᱱᱠᱟ ᱜᱷᱚᱴᱚᱱᱟ ᱦᱩᱭ ᱟᱠᱟᱱ ᱜᱮᱭᱟ ᱠᱟᱹᱢᱤ ᱦᱚᱸ ᱦᱩᱭᱱᱟ ᱠᱤᱪᱷᱩ ᱪᱟᱸᱫᱳ ᱦᱩᱭᱱᱟ ᱦᱩᱭ ᱯᱚᱨᱮ ᱦᱩᱭ ᱯᱚᱨᱮ ᱛᱟᱦᱮᱸ ᱦᱚᱞᱮᱸ ᱛᱟᱦᱮᱸᱭᱮᱱᱟ ᱠᱟᱹᱢᱤ ᱦᱚᱸ ᱦᱩᱭᱮᱱᱟ ᱦᱩᱭ ᱚᱠᱛᱚ ᱠᱤᱪᱷᱩ ᱫᱤᱱ ᱯᱚᱨᱮ ᱠᱷᱟᱱᱜᱮ ᱢᱤᱫᱴᱟᱱ ᱫᱟᱫᱟ ᱦᱚᱲᱟᱜ ᱜᱷᱚᱴᱱᱟ ᱦᱩᱭᱱᱟ ᱛᱟ ᱠᱤ ᱡᱟᱦᱟᱸ ᱜᱚᱡ ᱦᱚᱲ ᱮᱱᱟᱭ ᱮᱠᱥᱤᱰᱮᱱᱴ ᱮᱱᱟᱭ ᱮᱠᱥᱤᱰᱮᱱᱴ ᱚᱠᱛᱚ ᱮᱠᱥᱤᱰᱮᱱᱴ ᱦᱩᱭᱮᱱ ᱛᱟᱭᱚᱢ ᱚᱱᱟ ᱚᱠᱛᱚ ᱨᱮ ᱤᱧ ᱴᱮᱠᱟᱣ ᱫᱚᱦᱚ ᱵᱟᱵᱚᱫ ᱛᱮ ᱚᱯᱷᱤᱥᱟᱨ ᱠᱚ ᱥᱟᱞᱟᱜ ᱟᱹᱰᱤ ᱨᱚᱲ ᱨᱚᱯᱚᱲ ᱠᱷᱟᱹᱯᱟᱹᱨᱤ ᱦᱚᱸ ᱦᱩᱭᱮᱱᱟ ᱦᱩᱭ ᱛᱟᱭᱚᱢ ᱯᱩᱭᱥᱟᱹ ᱡᱟᱦᱟᱸ ᱠᱤ ᱯᱩᱭᱥᱟᱹ ᱠᱚᱭ ᱵᱟᱵᱚᱫᱽ ᱛᱮ ᱚᱯᱷᱤᱥᱟᱨ ᱠᱚ ᱥᱟᱞᱟᱜ ᱦᱚᱸ ᱨᱚᱲ ᱨᱚᱯᱚᱲ ᱦᱩᱭᱮᱱᱟ ᱠᱳᱢᱯᱟᱱᱤ ᱨᱤᱱ ᱦᱚᱲ ᱠᱚ ᱥᱟᱞᱟᱜ ᱤᱱᱟᱹ ᱛᱟᱭᱚᱢ ᱯᱩᱭᱥᱟᱹ ᱮᱢ ᱨᱮᱭᱟᱜ ᱢᱚᱱᱡᱩᱨ ᱦᱩᱭᱮᱱᱟ ᱚᱱᱟ ᱛᱟᱭᱚᱢ ᱦᱚᱲᱞᱮ ᱟᱹᱜᱩ ᱠᱮᱭᱟ ᱡᱟᱦᱟᱸ ᱠᱤ ᱫᱟᱫᱟ ᱦᱚᱲᱞᱮ ᱟᱹᱜᱩ ᱠᱮᱫᱮᱭᱟ ᱟᱞᱮ ᱱᱟᱜᱽᱫᱚᱦᱟ ᱟᱹᱛᱩ ᱛᱮ ᱟᱹᱜᱩ ᱠᱟᱛᱮᱫ ᱚᱱᱟ ᱡᱟᱭᱜᱟ ᱨᱮ ᱟᱹᱰᱤ ᱟᱢᱫᱟ ᱜᱷᱚᱴᱱᱟᱧ ᱡᱷᱟᱞᱟᱣ ᱞᱮᱫᱟ ᱚᱱᱟᱛᱮ ᱠᱚᱥᱴᱚ ᱦᱚᱸ ᱦᱩᱭ ᱞᱮᱱᱟ ᱦᱟᱨᱠᱮᱛ ᱦᱚᱸ ᱦᱩᱭ ᱞᱮᱱᱟ ᱚᱱᱠᱟ ᱜᱮ ᱠᱟᱹᱢᱤ ᱪᱟᱞᱟᱜ ᱨᱮᱫᱚ ᱥᱮ ᱫᱟᱬᱟᱱ ᱪᱟᱞᱟᱜ ᱚᱠᱛᱚ ᱨᱮᱫᱚ ᱟᱹᱰᱤ ᱠᱤᱪᱷᱩ ᱜᱮ ᱪᱤᱱᱛᱟᱹ ᱵᱷᱟᱵᱽᱱᱟ ᱦᱩᱭᱩᱜ ᱜᱮᱭᱟ ᱚᱱᱟᱦᱚᱸ ᱥᱟᱢᱟᱝ ᱦᱩᱭᱩᱜ